ᱵᱮᱝᱜᱚᱞ ᱨᱮ ᱟᱫᱤᱵᱟᱹᱥᱤ ᱠᱚᱣᱟᱜ ᱢᱩᱫᱽ ᱨᱮ ᱡᱟᱦᱟᱸ ᱞᱟᱠᱪᱟᱨ ᱚᱱᱟ ᱠᱚ ᱢᱩᱫᱽᱨᱮ ᱡᱟᱦᱟᱸ ᱠᱚ ᱥᱚᱨᱮᱥᱟ ᱚᱱᱟ ᱠᱚᱫᱚ ᱧᱮᱞᱚᱜ ᱠᱟᱱᱟ ᱵᱟᱦᱟ ᱢᱟᱜᱼᱢᱚᱬᱮ ᱥᱚᱨᱦᱟᱭ ᱠᱟᱨᱟᱢ ᱮᱢᱟᱱ ᱛᱮᱱᱟᱜ